ᱯᱩᱨᱩᱞᱤᱭᱟᱹ ᱦᱚᱱᱚᱛ ᱨᱮ ᱟᱹᱰᱤ ᱟᱭᱢᱟ ᱜᱚᱴᱟᱝ ᱜᱮ ᱥᱟᱶᱛᱟ ᱟᱹᱨᱤ ᱞᱟᱭᱼᱞᱟᱠᱪᱟᱨ ᱢᱮᱱᱟᱜ ᱠᱟᱫᱟ ᱟᱨ ᱱᱚᱣᱟ ᱯᱨᱚᱛᱛᱮᱠ ᱥᱮᱨᱢᱟ ᱡᱟᱣ ᱥᱮᱨᱢᱟ ᱞᱮᱠᱟ ᱜᱮ ᱵᱟᱦᱟ ᱥᱚᱨᱦᱟᱭ ᱫᱚᱝ ᱞᱟᱜᱽᱲᱮ ᱮᱱᱮᱡ ᱥᱮᱨᱮᱧ ᱟᱹᱨᱤᱼᱪᱟᱹᱞᱤ ᱦᱚᱸ ᱢᱮᱱᱟᱜ ᱜᱮᱭᱟ ᱟᱨ ᱱᱚᱣᱟ ᱠᱚ ᱦᱩᱭᱩᱜᱼᱟ ᱟᱨ ᱱᱚᱰᱮ ᱟᱹᱰᱤ ᱠᱤᱪᱷᱩ ᱦᱚᱲ ᱚᱱᱟ ᱯᱨᱟᱠᱨᱤᱛᱤᱠ ᱠᱤᱪᱷᱩ ᱡᱤᱱᱤᱥ ᱠᱚ ᱵᱮᱱᱟᱣᱟ ᱛᱟᱨᱚᱯᱚᱨᱮ ᱚᱱᱟ ᱠᱚ ᱢᱚᱫᱽᱫᱷᱮ ᱦᱩᱭᱩᱜ ᱠᱟᱱᱟ ᱵᱟᱵᱩᱭ ᱜᱷᱟᱸᱥ ᱡᱟᱦᱟᱸ ᱯᱨᱟᱠᱨᱤᱛᱤᱠ ᱜᱷᱟᱥ ᱢᱮᱱᱛᱮᱵᱚᱱ ᱵᱟᱲᱟᱭᱫᱟ ᱟᱨ ᱰᱳᱠᱨᱟ ᱢᱩᱠᱷᱳᱥ ᱛᱳᱭᱨᱤ ᱡᱟᱦᱟᱸ ᱢᱩᱠᱷᱳᱥ ᱵᱮᱱᱟᱭᱟᱠᱚ ᱚᱱᱟ ᱠᱚ ᱟᱹᱠᱷᱨᱤᱧ ᱠᱟᱛᱮ ᱢᱤᱫ ᱵᱟᱨ ᱠᱚ ᱨᱳᱡᱽᱜᱟᱨᱟ ᱟᱨ ᱥᱟᱶᱛᱟ ᱟᱹᱨᱤ ᱮᱱᱮᱡ ᱥᱮᱨᱮᱧ ᱵᱟᱦᱟ ᱫᱚᱝ ᱞᱟᱜᱽᱬᱮ ᱡᱚᱛᱚ ᱠᱤᱪᱷᱩ ᱜᱮ ᱢᱮᱱᱟᱜ ᱟᱠᱟᱫᱟ